ᱢᱤᱫᱴᱤᱡ ᱢᱟᱱᱢᱤ ᱵᱮᱱᱟᱣ ᱞᱟᱹᱜᱤᱫ ᱠᱷᱟᱱ ᱟᱹᱰᱤᱜᱟᱱ ᱞᱮᱠᱟᱱ ᱮᱢ ᱦᱩᱭᱟᱭᱟ ᱢᱮᱱᱫᱚ ᱢᱤᱫᱴᱟᱝ

ᱦᱟᱛᱟᱣ ᱦᱩᱭᱟᱭᱟ ᱥᱟᱶᱛᱮ ᱟᱭᱟᱜ ᱢᱮᱱᱫᱚ ᱠᱚ ᱴᱷᱮᱡᱮ ᱮᱢᱟ ᱟᱨ ᱴᱷᱮᱱ ᱮᱢ ᱠᱟᱛᱮᱫ ᱚᱱᱟ ᱛᱟᱦᱮᱱᱟ ᱚᱱᱟᱫᱚ ᱤᱫᱤ ᱠᱟᱛᱮᱫ ᱟᱹᱵᱤᱱ ᱡᱩᱫᱤ ᱵᱚᱨᱥᱚᱠᱤᱭᱟᱹ ᱵᱮᱱ ᱤᱫᱤᱭᱟ ᱵᱚᱨᱥᱚᱠᱤᱭᱟᱹᱼᱟᱜ ᱦᱚᱸ ᱢᱮᱱᱟᱜᱼᱟ ᱫᱩᱭ ᱵᱚᱨᱥᱚᱼᱟᱜ ᱢᱮᱱᱟᱜᱼᱟ ᱛᱤᱱ ᱵᱚᱨᱥᱚᱼᱟᱜ ᱢᱮᱱᱟᱜᱼᱟ ᱚᱱᱟ ᱞᱮᱠᱟᱛᱮ ᱟᱹᱵᱤᱱ ᱚᱠᱟ ᱟᱹᱵᱤᱱ ᱠᱮᱫ ᱛᱟᱭᱚᱢ ᱟᱹᱵᱤᱱ ᱢᱤᱫᱴᱟᱝ ᱢᱟᱹᱱ ᱥᱟᱠᱟᱢ ᱠᱚ ᱮᱢᱟ ᱟᱹᱵᱤᱱᱟ ᱢᱟᱹᱱ ᱥᱟᱠᱟᱢ ᱮᱢᱟ ᱟᱹᱵᱤᱱ ᱛᱟᱭᱚᱢ ᱚᱱᱟ ᱨᱮᱱᱟᱜ ᱟᱥᱲᱟ ᱵᱮᱱ ᱠᱷᱩᱞᱟᱹᱣᱟ ᱟᱥᱲᱟ ᱢᱮᱱᱫᱚ ᱵᱮᱱ ᱠᱷᱩᱞᱟᱹᱣᱟ ᱱᱚᱝᱠᱟ ᱞᱮᱠᱟᱛᱮ ᱵᱤᱨᱼᱵᱩᱨᱩ ᱨᱮᱱ ᱡᱤᱵᱽᱼᱡᱤᱭᱟᱹᱞᱤ ᱠᱚᱣᱟᱜ ᱵᱤᱱ ᱨᱟᱠᱟᱵᱟ ᱩᱱᱠᱩ ᱠᱚ ᱡᱮᱢᱚᱱ ᱫᱤᱥᱚᱢᱼᱫᱤᱥᱚᱢ ᱦᱚᱲ ᱴᱷᱮᱱ ᱟᱠᱚᱣᱟᱜ ᱪᱤᱛᱟᱹᱨ ᱵᱤᱱ ᱯᱟᱥᱱᱟᱣ ᱞᱮᱠᱷᱟᱱ ᱩᱱᱠᱩ ᱧᱮᱞ ᱠᱟᱛᱮᱫ ᱟᱹᱵᱤᱱᱟᱜ ᱠᱚ ᱛᱟᱹᱵᱤᱱᱟ ᱠᱚ ᱞᱮᱠᱷᱟᱱ ᱟᱹᱵᱤᱱᱟᱜ ᱠᱩᱥᱤᱭᱟᱜ ᱵᱤᱱ ᱠᱷᱟᱱ ᱟᱹᱵᱤᱱ ᱢᱤᱫᱴᱟᱝ ᱚᱱᱟ ᱯᱟᱥᱴᱟᱛᱮ ᱟᱹᱰᱤ ᱨᱚᱠᱚᱢ ᱠᱟᱹᱣᱰᱤ ᱦᱚᱸ ᱦᱤᱡᱩᱜᱼᱟ ᱱᱤᱛᱚᱜ ᱡᱟᱦᱟᱸ ᱞᱮᱠᱟ ᱛᱮ ᱠᱚ ᱵᱮᱱᱟᱜ ᱠᱟᱱᱟ ᱢᱮᱱᱫᱚ ᱞᱮᱠᱟ ᱟᱹᱵᱤᱱ ᱯᱩᱭᱥᱟᱹ ᱵᱤᱱ ᱠᱟᱢᱟᱣᱟ ᱡᱟᱦᱟᱸ ᱠᱤ ᱱᱟᱯᱟᱭ ᱱᱟᱯᱟᱭ ᱦᱚᱲ ᱠᱚᱣᱟᱜ ᱱᱟᱯᱟᱭ ᱱᱟᱯᱟᱭ ᱫᱤᱥᱚᱢ ᱨᱮᱱᱟᱜ ᱡᱟᱭᱜᱟ ᱨᱮᱱᱟᱜ ᱵᱮᱥᱼᱵᱮᱥ ᱡᱟᱭᱜᱟ ᱠᱤ ᱵᱮᱥᱼᱵᱮᱥ ᱥᱤᱠᱠᱷᱟ ᱚᱱᱩᱥᱴᱷᱟᱱ ᱠᱤ ᱵᱮᱥᱼᱵᱮᱥ ᱫᱚᱨᱥᱚᱱᱚᱜ ᱥᱛᱷᱟᱱ ᱚᱱᱟ ᱠᱚᱨᱮᱱᱟᱜ ᱨᱟᱠᱟᱵ ᱠᱟᱛᱮᱫ ᱵᱤᱱ ᱯᱟᱥᱱᱟᱣ ᱞᱮᱠᱷᱟᱱ ᱪᱮᱦᱨᱟ ᱡᱩᱫᱤ ᱧᱮᱞᱚᱜ ᱠᱟᱱ ᱛᱟᱹᱵᱤᱱᱟ ᱮᱱᱠᱷᱟᱱ ᱟᱹᱵᱤᱱ ᱴᱷᱮᱱ ᱜᱮ ᱡᱚᱛᱚ ᱦᱚᱲ ᱚᱜ ᱞᱟᱹᱜᱤᱫ ᱦᱚᱲ ᱠᱚ ᱦᱤᱡᱩᱜᱼᱟ ᱼᱚᱜ ᱞᱟᱹᱜᱤᱫ ᱡᱩᱫᱤ ᱦᱚᱲ ᱟᱹᱵᱤᱱ ᱴᱷᱮᱱ ᱥᱩᱨᱩᱦᱩᱨᱩ ᱢᱩᱡ ᱵᱷᱩᱠᱩ ᱞᱮᱠᱟᱠᱚ ᱦᱤᱡᱩᱜ ᱠᱷᱟᱱ ᱜᱮ ᱟᱹᱵᱤᱱᱟᱜ ᱯᱩᱭᱥᱟᱹᱼᱴᱟᱠᱟ ᱠᱟᱹᱣᱰᱤ ᱦᱚᱸᱵᱤᱱ ᱟᱨᱡᱟᱣᱟ ᱚᱱᱟ ᱛᱮᱞᱤᱧ ᱢᱮᱱᱮᱫᱼᱟ ᱵᱮᱱᱟᱜ ᱞᱟᱹᱜᱤᱫ ᱠᱷᱟᱱ ᱟᱹᱵᱤᱱ ᱟᱹᱰᱤ ᱨᱚᱠᱚᱢᱟᱜ ᱩᱰᱩᱠ ᱠᱟᱛᱮᱫ ᱴᱟᱸᱜᱟᱣ ᱦᱩᱭ ᱟᱹᱵᱤᱱᱟ